ᱦᱮᱸ ᱡᱤᱭᱟᱹᱞᱤ ᱟᱹᱥᱩᱞ ᱫᱚ ᱧ ᱠᱩᱥᱤᱭᱟᱜᱼᱟ ᱟᱨ ᱩᱱᱠᱩ ᱫᱚ ᱠᱩᱞᱟᱹᱭ ᱠᱩᱞᱟᱹᱭ ᱫᱚᱢ ᱟᱹᱥᱩᱞ ᱞᱟᱭᱠᱷᱟᱱ ᱚᱲᱟᱜ ᱨᱮᱜᱮᱭ ᱛᱟᱦᱮᱱᱟ ᱚᱲᱟᱜ ᱠᱷᱚᱱ ᱚᱠᱟᱛᱮᱜᱤ ᱵᱟᱭ ᱪᱟᱞᱟᱜᱼᱟ ᱚᱲᱟᱜ ᱠᱚᱨᱮ ᱜᱮ ᱦᱟᱱᱰᱮ ᱱᱷᱟᱰᱮ ᱫᱚᱱ ᱵᱟᱲᱟᱭᱟᱭ ᱟᱨ ᱡᱟᱦᱟᱱᱟᱜ ᱩᱛᱯᱟᱛ ᱦᱚᱸ ᱵᱟᱭ ᱠᱟᱹᱢᱤᱭᱟ ᱠᱩᱞᱟᱹᱭ ᱫᱚ ᱟᱨ ᱩᱱᱠᱩ ᱫᱚ ᱵᱮᱥ ᱵᱮᱥᱟᱜ ᱠᱚ ᱡᱚᱢᱟ ᱦᱟᱹᱨᱭᱟᱹᱲ ᱫᱷᱩᱵᱤ ᱜᱷᱟᱥ ᱪᱷᱟᱰᱟ ᱮᱴᱟᱜᱼᱟᱜ ᱟᱨ ᱚᱱᱠᱟᱱ ᱡᱤᱱᱤᱥ ᱫᱚ ᱵᱟᱝ ᱜᱮ ᱠᱚ ᱡᱚᱢᱟ ᱦᱟᱹᱨᱤᱭᱟᱹᱲ ᱫᱷᱩᱵᱤ ᱜᱷᱟᱥᱜᱮ ᱡᱟᱹᱥᱛᱤ ᱠᱚ ᱡᱚᱢᱟ ᱚᱱᱟᱛᱮ ᱠᱩᱞᱟᱹᱭ ᱫᱚᱹᱧ ᱠᱩᱥᱤᱭᱟᱠᱚᱣᱟ